ᱛᱤᱨᱞᱟᱹ ᱠᱚ ᱫᱤᱱᱟᱹᱢ ᱦᱤᱞᱳᱜ ᱟᱹᱰᱤ ᱞᱮᱠᱟᱱ ᱪᱮᱞᱮᱡᱽ ᱥᱟᱶᱠᱚ ᱥᱟᱢᱟᱝ ᱫᱟᱯᱨᱟᱢᱚᱜ ᱠᱟᱱᱟ ᱪᱮᱫᱟᱜ ᱥᱮ ᱟᱛᱳ ᱚᱲᱟᱜ ᱠᱚᱨᱮᱢ ᱧᱮᱞᱟ ᱧᱮᱞᱚᱜᱼᱟ ᱡᱮ ᱨᱮᱸᱜᱮᱡ ᱚᱨᱮᱡ ᱴᱟᱠᱟ ᱯᱚᱭᱥᱟ ᱵᱟᱝ ᱛᱮ ᱛᱤᱨᱞᱟᱹ ᱵᱟᱠᱚ ᱯᱟᱲᱦᱟᱣ ᱫᱟᱲᱮᱭᱟᱜ ᱠᱟᱱᱟ ᱚᱞᱚᱜ ᱯᱟᱲᱦᱟᱜ ᱵᱟᱠᱚ ᱫᱟᱲᱮᱭᱟᱜ ᱠᱟᱱᱟ ᱚᱠᱚᱭ ᱫᱚ ᱢᱟᱫᱽᱫᱷᱚᱢᱤᱠ ᱮᱭᱤᱪ ᱮᱥ ᱮᱢ ᱠᱟᱛᱮ ᱚᱞᱚᱜ ᱯᱟᱲᱦᱟᱜ ᱵᱟᱹᱜᱤ ᱮᱫᱟ ᱟᱨᱦᱚ ᱟᱛᱳ ᱚᱲᱟᱜ ᱨᱮ ᱛᱟᱦᱮᱱ ᱠᱟᱱ ᱠᱷᱟᱹᱛᱤᱨ ᱟᱛᱳ ᱚᱲᱟᱜ ᱨᱮᱱᱟᱜ ᱟᱹᱰᱤ ᱞᱮᱠᱟᱱ ᱠᱟᱹᱢᱤ ᱥᱟᱶ ᱛᱤᱨᱞᱟᱹ ᱠᱚ ᱡᱚᱯᱚᱲᱟᱣᱮᱫ ᱠᱚᱣᱟ ᱟᱨ ᱟᱹᱰᱤ ᱞᱮᱠᱟᱱ ᱯᱟᱨᱤᱵᱟᱨᱤᱠ ᱥᱳᱢᱚᱥᱟ ᱚᱱᱟ ᱠᱟᱨᱚᱱ ᱛᱮ ᱛᱤᱨᱞᱟᱹ ᱠᱚ ᱵᱟᱯᱞᱟ ᱜᱤᱰᱤ ᱠᱟᱠᱚ ᱠᱟᱱᱟ ᱚᱱᱟᱛᱮ ᱛᱤᱨᱞᱟᱹ ᱠᱚ ᱟᱠᱚᱣᱟᱜ ᱡᱟᱦᱟᱸ ᱢᱚᱱᱮᱨᱮᱭᱟᱜ ᱛᱮᱛᱟᱝ ᱟᱥᱟ ᱤᱪᱪᱷᱮ ᱡᱟᱦᱟᱸ ᱰᱨᱤᱢᱥ ᱚᱱᱟ ᱵᱟᱠᱚ ᱯᱩᱨᱩᱱ ᱫᱟᱲᱮᱭᱟᱜ ᱠᱟᱱᱟ ᱞᱟᱹᱭ ᱜᱟᱱᱚᱜᱼᱟ ᱠᱤᱱᱛᱩ ᱚᱱᱟ ᱚᱱᱟ ᱚᱱᱟ ᱡᱩᱠ ᱠᱷᱚᱡ ᱢᱟᱱᱮ ᱚᱱᱟ ᱠᱷᱚᱱ ᱱᱮᱛᱟᱨ ᱫᱚ ᱟᱹᱰᱤ ᱰᱮᱵᱞᱳᱯᱢᱮᱱᱴ ᱦᱩᱭ ᱟᱠᱟᱱᱟ ᱧᱮᱞᱚᱜ ᱠᱟᱱᱟ ᱡᱮ ᱛᱤᱨᱞᱟᱹ ᱠᱚ ᱠᱚᱞᱮᱡᱽ ᱠᱚᱨᱮ ᱤᱭᱩᱱᱤᱵᱷᱟᱨᱥᱤᱴᱤ ᱠᱚᱨᱮ ᱠᱚ ᱯᱟᱲᱦᱟᱜ ᱠᱟᱱᱟ ᱟᱹᱰᱤ ᱢᱟᱨᱟᱝ ᱢᱟᱨᱟᱝ ᱰᱤᱜᱽᱨᱤ ᱠᱚ ᱧᱟᱢ ᱮᱫᱟ ᱰᱤᱜᱽᱨᱤ ᱠᱚ ᱦᱟᱹᱥᱤᱞ ᱮᱫᱟ ᱟᱨ ᱧᱮᱞᱚᱜ ᱠᱟᱱᱟ ᱱᱤᱛᱚᱜ ᱟᱭ ᱯᱤ ᱮᱥ ᱟᱭ ᱮ ᱮᱥ ᱰᱟᱠᱛᱟᱨᱚᱜ ᱠᱟᱱᱟ ᱠᱚ ᱱᱟᱨᱥᱚᱜ ᱠᱟᱱᱟ ᱠᱚ ᱱᱤᱛᱚᱜ ᱧᱮᱞᱚᱜᱼᱟ ᱢᱩᱱᱛᱨᱤ ᱦᱚᱸᱠᱚ ᱢᱩᱱᱛᱨᱤᱜ ᱠᱟᱱᱟ ᱛᱟᱦᱚᱞᱮ ᱚᱱᱟ ᱢᱮᱱ ᱜᱟᱱᱚᱜᱼᱟ ᱡᱮ ᱛᱤᱨᱞᱟᱹ ᱠᱚ ᱟᱠᱚᱣᱟᱜ ᱠᱟᱹᱢᱤ ᱟᱠᱚᱣᱟᱜ ᱟᱹᱠᱤᱞ ᱟᱠᱚᱣᱟᱜ ᱟᱠᱚᱣᱟᱜ ᱜᱮᱭᱟᱱ ᱟᱠᱚᱣᱟᱜ ᱰᱤᱜᱽᱨᱤ ᱫᱟᱨᱟᱭ ᱛᱮᱜᱮ ᱱᱚᱣᱟ ᱫᱚ ᱥᱚᱢᱵᱷᱚᱵᱽᱵᱚᱜ ᱠᱟᱱᱟ ᱚᱱᱟ ᱜᱮ ᱢᱮᱱᱟ ᱡᱮ ᱛᱤᱨᱞᱟᱹ ᱡᱮ ᱚᱠᱟ ᱠᱟᱹᱢᱤ ᱨᱮ ᱵᱟᱹᱱᱩᱜ ᱠᱚᱣᱟ ᱥᱮ ᱚᱠᱟ ᱠᱟᱹᱢᱤ ᱵᱟᱠᱚ ᱫᱟᱲᱮᱭᱟᱜᱼᱟ ᱚᱱᱟ ᱫᱚ ᱵᱟᱝ ᱡᱷᱚᱛᱚ ᱠᱟᱹᱢᱤ ᱜᱮᱠᱚ ᱫᱟᱲᱮᱭᱟᱜᱼᱟ ᱠᱤᱱᱛᱩ ᱩᱱᱠᱩ ᱛᱤᱨᱞᱟᱹ ᱠᱚᱣᱟᱜ ᱯᱤᱪᱷᱚᱱ ᱨᱮ ᱥᱟᱯᱚᱴ ᱟᱠᱚ ᱦᱭᱩᱜᱼᱟ ᱥᱟᱯᱚᱴ ᱟᱠᱚ ᱦᱩᱭᱩᱜᱼᱟ ᱡᱮ ᱦᱮᱸ ᱟᱢ ᱫᱟᱲᱮᱭᱟᱜᱼᱟ ᱱᱤᱛᱚᱜ ᱟᱛᱳ ᱚᱲᱟᱜ ᱵᱚᱞᱳ ᱥᱚᱦᱚᱨ ᱵᱟᱡᱟᱨ ᱵᱚᱞᱳ ᱵᱟᱲᱟᱭ ᱟᱠᱚ ᱵᱩᱡᱽ ᱟᱠᱟᱫᱟ ᱠᱚ ᱚᱲᱟᱜ ᱨᱮᱱ ᱜᱟᱨᱡᱮᱱ ᱠᱚ ᱚᱱᱟᱛᱮ ᱜᱤᱫᱽᱨᱟᱹ ᱠᱚ ᱠᱚ ᱥᱟᱯᱚᱴᱟᱠᱚ ᱠᱟᱱᱟ ᱛᱤᱨᱞᱟᱹ ᱠᱚ ᱥᱟᱯᱚᱴ ᱠᱚ ᱧᱟᱢ ᱮᱫᱟ ᱚᱱᱟ ᱥᱟᱯᱚᱴ ᱠᱚ ᱧᱟᱢ ᱦᱚᱛᱮᱫ ᱛᱮᱜᱮ ᱱᱚᱛᱚᱜ ᱟᱹᱰᱤ ᱢᱟᱨᱟᱝ ᱢᱟᱨᱟᱝ ᱢᱟᱨᱟᱝ ᱢᱟᱨᱟᱝ ᱡᱟᱭᱜᱟ ᱨᱮᱠᱚ ᱛᱤᱭᱳᱜ ᱫᱟᱲᱮᱭᱟᱜ ᱠᱟᱱᱟ ᱚᱱᱟᱛᱮᱧ ᱢᱮᱱᱟ ᱡᱮ ᱥᱟᱯᱚᱴ ᱟᱠᱚ ᱦᱩᱭᱩᱜᱼᱟ ᱡᱚᱛᱚ ᱥᱟᱱᱟᱢ ᱛᱤᱨᱞᱟᱹ ᱜᱮ ᱥᱟᱯᱚᱴ ᱠᱚ ᱧᱟᱢ ᱞᱮᱠᱷᱟᱡ ᱛᱤᱨᱞᱟᱹ ᱱᱚᱣᱟ ᱫᱚ ᱪᱮᱫ ᱟᱹᱰᱤ ᱟᱹᱰᱤ ᱢᱟᱨᱟᱝ ᱢᱟᱨᱟᱝ ᱡᱟᱭᱜᱟ ᱨᱮᱠᱚ ᱥᱚᱦᱚᱨ ᱥᱮᱴᱮᱨ ᱫᱟᱲᱮᱭᱟᱜᱼᱟ